ᱥᱟᱱᱛᱟᱞᱤ ᱯᱟᱹᱨᱥᱤ ᱨᱮᱱᱟᱜ ᱱᱟᱜᱟᱢ ᱫᱚ ᱯᱟᱹᱦᱤᱞ ᱫᱚ ᱛᱟᱦᱮᱸ ᱠᱟᱱᱟ ᱨᱚᱲ ᱥᱟᱶᱦᱮᱫ ᱥᱮ ᱱᱟᱦᱟᱜ ᱫᱤᱱ ᱫᱚ ᱚᱞ ᱥᱟᱶᱦᱮᱫ ᱠᱟᱱᱟ ᱱᱚᱣᱟ ᱫᱚ ᱪᱮᱫ ᱞᱮᱠᱟᱛᱮ ᱩᱛᱱᱟᱹᱣ ᱫᱚ ᱦᱩᱭᱩᱜ ᱠᱟᱱᱟ ᱡᱮ ᱚᱞ ᱥᱟᱶᱦᱮᱫ ᱛᱟᱞᱟᱛᱮ ᱛᱮᱦᱮᱧ ᱜᱟᱯᱟ ᱫᱚ ᱤᱭᱟᱹ ᱵᱟᱝᱞᱟ ᱠᱚ ᱞᱮᱠᱟᱜᱮ ᱵᱟᱝᱞᱟ ᱢᱤᱰᱤᱭᱟᱢ ᱠᱚ ᱞᱮᱠᱟᱜᱮ ᱛᱮᱦᱮᱧ ᱜᱟᱯᱟ ᱫᱚ ᱟᱵᱚ ᱥᱟᱱᱛᱟᱞᱤ ᱵᱤᱥᱚᱭ ᱦᱚᱸ ᱟᱹᱰᱤ ᱟᱭᱢᱟ ᱯᱩᱛᱷᱤ ᱠᱚᱦᱚᱸ ᱥᱟᱱᱛᱟᱞᱤᱛᱮ ᱚᱞᱚᱜᱚᱜ ᱠᱟᱱᱟ ᱥᱟᱶᱛᱮ ᱠᱚᱢᱯᱤᱭᱩᱴᱟᱨ ᱛᱮ ᱥᱮ ᱢᱳᱵᱟᱭᱤᱞ ᱛᱮ ᱟᱹᱰᱤ ᱟᱛᱷᱟᱢ ᱡᱤᱱᱤᱥ ᱠᱚᱛᱮ ᱦᱚᱸ ᱚᱞ ᱥᱟᱶᱦᱮᱫ ᱨᱮᱱᱟᱜ ᱚᱠᱛᱚ ᱫᱚ ᱧᱮᱞᱚᱜᱚᱜ ᱠᱟᱱᱟ